ᱤᱧᱟᱹᱜ ᱧᱩᱛᱩᱢ ᱫᱚ ᱫᱟᱛᱟᱨᱟᱢ ᱴᱩᱰᱩ ᱤᱧ ᱫᱚ ᱫᱟᱬᱟᱱ ᱠᱚᱫᱚ ᱟᱹᱰᱤ ᱟᱹᱴ ᱤᱧ ᱠᱩᱥᱤᱭᱟᱜᱼᱟ ᱵᱤᱵᱷᱤᱱᱱᱚ ᱡᱟᱭᱜᱟ ᱡᱮᱢᱚᱱ ᱯᱚᱨᱵᱚᱛ ᱮᱞᱟᱠᱟ ᱥᱮ ᱜᱟᱨᱰᱮᱱᱤᱝ ᱮᱞᱟᱠᱟ ᱥᱮ ᱯᱟᱦᱟᱲ ᱮᱞᱟᱠᱟ ᱡᱮᱢᱚᱱ ᱟᱞᱮ ᱚᱱᱛᱮ ᱢᱟᱢᱟ ᱵᱷᱟᱜᱽᱱᱮ ᱯᱟᱦᱟᱲ ᱦᱩᱭᱩᱜ ᱠᱟᱱᱟ ᱥᱮ ᱥᱩᱱᱫᱚᱨᱵᱚᱱ ᱡᱚᱝᱜᱚᱞ ᱡᱟᱦᱟᱸ ᱵᱤᱵᱷᱤᱱᱱᱚ ᱡᱟᱦᱟᱡ ᱠᱚ ᱪᱟᱞᱟᱜᱼᱟ ᱵᱳᱴᱤᱝ ᱠᱚ ᱪᱟᱞᱟᱜᱼᱟ ᱵᱤᱵᱷᱤᱱᱱᱚ ᱡᱚᱱᱛᱩ ᱡᱟᱱᱣᱟᱨ ᱠᱚᱞᱮ ᱧᱮᱞ ᱧᱟᱢ ᱠᱚᱣᱟ ᱯᱷᱚᱨᱮᱥᱴ ᱠᱚᱨᱮᱫ ᱱᱤᱭᱟᱹ ᱠᱚ ᱧᱮᱞ ᱠᱟᱛᱮᱫ ᱤᱧ ᱫᱚ ᱟᱹᱰᱤ ᱨᱟᱹᱥᱠᱟᱹᱧ ᱟᱭᱠᱟᱹᱣᱟ ᱡᱟᱦᱟᱸ ᱱᱤᱭᱟᱹ ᱧᱮᱞ ᱠᱟᱛᱮᱫ ᱤᱧ ᱨᱮᱱ ᱜᱤᱫᱽᱨᱟᱹ ᱠᱚᱦᱚᱧ ᱞᱟᱹᱭ ᱫᱟᱲᱮ ᱟᱠᱚᱣᱟ ᱢᱚᱸᱡᱽ ᱢᱚᱸᱡᱽ ᱡᱟᱭᱜᱟ ᱢᱮᱱᱟᱜᱼᱟ